ᱞᱟᱦᱟ ᱚᱠᱛᱚ ᱠᱷᱚᱱ ᱡᱟᱦᱟ ᱧᱩᱛᱩᱢᱟᱱ ᱩᱛᱱᱟᱹᱣ ᱢᱮᱱᱟᱜᱼᱟ ᱡᱟᱦᱟᱸᱞᱮᱠᱟ ᱤᱧᱟᱹᱜ ᱴᱚᱴᱷᱟᱨᱮ ᱟᱥᱚᱜ ᱠᱟᱱ ᱚᱱᱟ ᱠᱚᱫᱚ ᱞᱮᱠᱟ ᱪᱟᱥ ᱦᱟᱸᱰᱮ ᱱᱟᱸᱰᱮᱵᱚᱱ ᱦᱚᱲᱵᱚᱱ ᱢᱟᱲᱟᱝ ᱫᱚᱵᱚᱱ ᱛᱟᱦᱮᱱ ᱠᱟᱱᱟ ᱦᱟᱸᱰᱮ ᱱᱟᱸᱰᱮ ᱚᱲᱟᱜ ᱛᱟᱦᱮᱸᱠᱟᱱᱟ ᱱᱤᱛᱳᱜ ᱫᱚ ᱢᱤᱫ ᱴᱷᱮᱱ ᱟᱹᱛᱩ ᱵᱮᱱᱟᱣ ᱠᱟᱛᱮᱫ ᱡᱩᱢᱤᱫ ᱢᱮᱱᱟᱜ ᱵᱚᱱᱟ ᱢᱤᱫᱴᱤᱡ ᱟᱹᱛᱩᱵᱚᱱ ᱵᱮᱱᱟᱣ ᱮᱫᱟ ᱟᱨ ᱚᱱᱟ ᱟᱹᱛᱩ ᱨᱮᱵᱚᱱ ᱛᱟᱦᱮᱱ ᱠᱟᱱᱟ ᱟᱨ ᱵᱟᱹᱫᱽ ᱠᱷᱮᱛ ᱠᱚᱵᱚᱱ ᱪᱟᱥ ᱮᱫᱟᱵᱚᱱ ᱮᱢᱟᱱ ᱮᱫᱟᱵᱚᱱ ᱩᱱᱱᱚᱛᱤᱭᱮᱫᱟᱵᱚᱱ ᱟᱨ ᱪᱟᱥ ᱵᱟᱲᱟ ᱠᱟᱛᱮᱫ ᱟᱵᱚᱵᱚᱱ ᱚᱱᱟᱠᱚ ᱪᱟᱥ ᱠᱟᱛᱮᱵᱚᱱ ᱡᱚᱢᱼᱧᱩᱭᱮᱫᱟ ᱡᱟᱦᱟᱸᱞᱮᱠᱟ ᱟᱨ ᱵᱚᱞᱮ ᱴᱤᱥᱠᱳ ᱠᱟᱹᱨᱠᱷᱟᱱᱟ ᱵᱮᱱᱟᱣ ᱟᱠᱟᱱᱟ ᱚᱱᱟ ᱴᱤᱥᱠᱳ ᱠᱟᱹᱨᱠᱷᱟᱱᱟ ᱨᱮᱜᱮ ᱦᱟᱸᱰᱮ ᱱᱟᱸᱰᱮᱱᱤᱡ ᱦᱚᱲ ᱦᱮᱡ ᱠᱟᱛᱮᱫ ᱠᱚ ᱠᱟᱹᱢᱤ ᱠᱟᱱᱟ ᱟᱨ ᱟᱠᱚᱣᱟᱜ ᱥᱚᱝᱥᱟᱨ ᱠᱚ ᱪᱟᱞᱟᱣᱮᱫᱟ ᱚᱱᱟ ᱴᱤᱥᱠᱳ ᱠᱷᱚᱱᱜᱮ ᱠᱟᱹᱨᱠᱷᱟᱱᱟ ᱠᱷᱚᱱᱜᱮ ᱟᱨ ᱪᱮᱫ ᱞᱮᱠᱟ ᱱᱟᱜᱟᱢ ᱨᱮᱭᱟᱜ ᱜᱷᱚᱴᱚᱱᱟ ᱫᱚ ᱥᱤᱫᱩ ᱠᱟᱹᱱᱩ ᱞᱮᱠᱟ ᱫᱤᱥᱚᱢ ᱠᱷᱟᱹᱛᱤᱨ ᱠᱤᱱ ᱞᱟᱹᱲᱦᱟᱹᱭ ᱞᱮᱱᱟ ᱤᱝᱨᱮᱡᱽ ᱠᱚ ᱥᱟᱞᱟᱜ ᱟᱨ ᱤᱝᱨᱮᱡᱽ ᱠᱚ ᱥᱟᱞᱟᱜ ᱞᱟᱹᱲᱦᱟᱹᱭ ᱠᱟᱛᱮᱫ ᱠᱤᱱ ᱱᱚᱣᱟ ᱵᱷᱟᱨᱚᱛ ᱫᱤᱥᱚᱢ ᱠᱤᱱ ᱵᱟᱧᱪᱟᱣ ᱟᱠᱟᱫᱟ ᱟᱨ ᱤᱝᱨᱮᱡᱽ ᱠᱚ ᱥᱟᱞᱟᱜ ᱞᱟᱹᱲᱦᱟᱹᱭ ᱠᱟᱛᱮᱫ ᱵᱟᱧᱪᱟᱣ ᱟᱠᱟᱫᱟᱠᱤᱱ ᱫᱤᱥᱚᱢ ᱫᱚ ᱱᱚᱣᱟ ᱫᱤᱥᱚᱢ ᱠᱤᱱ ᱵᱟᱧᱪᱟᱣ ᱟᱠᱟᱫᱼᱛᱮ ᱟᱵᱚ ᱢᱮᱱᱟᱜ ᱵᱚᱱᱟ ᱱᱚᱣᱟ ᱦᱟᱥᱟ ᱠᱚᱦᱚᱸ ᱢᱟᱹᱴᱤ ᱠᱚ ᱛᱮᱱᱟᱜ ᱢᱮᱱᱟᱜᱼᱟ